ᱤᱧᱟᱹᱜ ᱴᱚᱴᱷᱟᱨᱮ ᱢᱩᱬᱩᱫ ᱫᱷᱚᱨᱚᱢ ᱠᱚᱫᱚ ᱦᱩᱭᱩᱜ ᱠᱟᱱᱟ ᱱᱤᱭᱟᱹ ᱠᱚ ᱵᱟᱦᱟ ᱥᱚᱨᱦᱟᱭ ᱫᱟᱸᱥᱟᱭ ᱮᱨᱚᱜ ᱢᱟᱜᱽ ᱟᱨ ᱱᱤᱭᱟᱹ ᱠᱚ ᱫᱷᱚᱨᱚᱢ ᱨᱮᱫᱚ ᱮᱴᱟᱜ ᱡᱟᱹᱛᱤ ᱫᱚ ᱵᱟᱠᱚ ᱛᱟᱦᱮᱸᱱᱟ